ᱦᱚᱭ ᱤᱧᱟᱹᱜ ᱜᱤᱫᱽᱨᱟᱹ ᱩᱢᱮᱨ ᱡᱷᱚᱛᱚ ᱠᱷᱚᱱ ᱠᱩᱥᱤᱭᱟᱜ ᱠᱩᱥᱤᱭᱟᱜ ᱠᱤᱪᱷᱩ ᱩᱭᱦᱟᱹᱨ ᱠᱚ ᱫᱚ ᱦᱩᱭᱩᱜ ᱠᱟᱱᱟ ᱤᱧ ᱨᱮᱱ ᱟᱭᱚ ᱵᱟᱵᱟ ᱥᱟᱶᱛᱮ ᱡᱚᱠᱷᱚᱱ ᱢᱟᱢᱟ ᱚᱲᱟᱜ ᱤᱧ ᱪᱟᱞᱟᱜ ᱛᱟᱦᱮᱱᱟ ᱩᱱ ᱥᱚᱢᱚᱭ ᱟᱹᱰᱤ ᱨᱟᱹᱥᱠᱟᱹᱧ ᱟᱹᱭᱠᱟᱹᱣ ᱛᱟᱦᱮᱱᱟ ᱟᱨ ᱤᱧ ᱨᱮᱱ ᱠᱟᱹᱴᱤᱡ ᱠᱟᱹᱴᱤᱡ ᱜᱟᱛᱮ ᱠᱚ ᱥᱟᱶ ᱛᱮ ᱫᱷᱩᱲᱤ ᱨᱮ ᱠᱷᱮᱞ ᱫᱟᱠᱟ ᱩᱛᱩ ᱠᱷᱮᱞ ᱱᱚᱣᱟ ᱠᱚ ᱮᱢᱟᱱ ᱮᱢᱟᱱ ᱡᱷᱮᱞ ᱠᱚ ᱤᱧᱟᱹᱜ ᱩᱭᱦᱟᱹᱨ ᱢᱮᱱᱟᱜ ᱟᱠᱟᱫ ᱛᱤᱧᱟᱹ